ᱤᱧᱟ ᱜ ᱜᱤᱫᱽᱨᱟ ᱡᱤᱭᱚᱱ ᱨᱮᱱ ᱢᱚᱬᱮ ᱦᱚᱲᱟᱜ ᱧᱩᱛᱩᱢ ᱤᱧ ᱵᱟᱵᱟ ᱱᱚᱵᱤᱱ ᱦᱮᱢᱵᱨᱚᱢ ᱤᱧ ᱟᱭᱳ ᱟᱞᱞᱟᱫᱤ ᱦᱮᱢᱵᱨᱚᱢ ᱤᱧ ᱨᱮᱱ ᱢᱟᱪᱮᱫ ᱨᱟᱭᱥᱮᱱ ᱥᱚᱨᱮᱱ ᱫᱟᱫᱟ ᱚᱱᱤᱞ ᱦᱟᱸᱥᱫᱟ ᱢᱟᱢᱟᱭᱳ ᱥᱤᱭᱩᱞᱤ ᱢᱩᱨᱢᱩ